ᱦᱮᱞᱳ ᱦᱮᱸ ᱢᱟ ᱨᱚᱲᱢᱮ ᱦᱮᱸ ᱩᱞ ᱪᱟᱥ ᱦᱩᱭᱩᱜ ᱜᱮᱭᱟ ᱢᱟᱞᱫᱟ ᱰᱤᱥᱴᱨᱤᱠ ᱫᱚ ᱩᱞ ᱨᱮᱱᱟᱜ ᱵᱤᱠᱠᱷᱟᱛᱚ ᱠᱟᱱᱟ ᱚᱱᱟᱛᱮ ᱱᱚᱸᱰᱮᱜᱮ ᱡᱟᱹᱥᱛᱤ ᱫᱚ ᱩᱞ ᱪᱟᱥ ᱫᱚ ᱢᱮᱱᱟᱜᱼᱟ ᱢᱟᱞᱫᱟ ᱡᱮᱞᱟᱹ ᱨᱮᱜᱮ ᱦᱮᱸ ᱪᱟᱥ ᱫᱚ ᱱᱚᱸᱰᱮ ᱫᱚ ᱡᱟᱭᱜᱟ ᱡᱟᱭᱜᱟ ᱴᱚᱴᱷᱟ ᱴᱚᱴᱷᱟ ᱨᱮ ᱪᱟᱥ ᱟᱠᱚ ᱟᱯᱟᱱ ᱟᱹᱯᱤᱱ ᱜᱷᱟᱨᱚᱸᱡᱽ ᱨᱮᱱ ᱦᱚᱲᱠᱚ ᱨᱚᱦᱚᱭ ᱡᱚᱱᱟᱜ ᱠᱟᱱᱟ ᱵᱟᱜᱟᱱ ᱫᱟᱠᱚ ᱞᱟᱹᱴᱩ ᱞᱟᱹᱴᱩ ᱵᱟᱜᱟᱱ ᱦᱚᱸ ᱦᱩᱭ ᱫᱟᱲᱮᱭᱟᱜᱼᱟ ᱯᱳᱱᱭᱟ ᱢᱚᱬᱮ ᱜᱚᱴᱮᱡ ᱥᱮ ᱢᱤᱫᱴᱟᱱ ᱵᱟᱨᱭᱟ ᱫᱟᱨᱮ ᱦᱚᱸ ᱦᱩᱭ ᱫᱟᱲᱮᱭᱟᱜᱼᱟ ᱦᱮᱸ ᱚᱠᱚᱭᱟᱜ ᱡᱮᱨᱚᱠᱚᱢ ᱡᱟᱭᱜᱟ ᱢᱮᱱᱟᱜᱼᱟ ᱚᱱᱠᱟ ᱜᱮᱠᱚ ᱨᱚᱦᱚᱭ ᱡᱚᱝ ᱟᱜ ᱠᱟᱱᱟ ᱦᱮᱸ ᱞᱟᱹᱴᱩ ᱵᱟᱜᱟᱱ ᱦᱚᱸ ᱢᱮᱱᱟᱜ ᱜᱮᱭᱟ ᱚᱱᱠᱟᱜᱮ ᱚᱠᱚᱭᱟᱜ ᱞᱟᱹᱴᱩ ᱡᱟᱭᱜᱟ ᱢᱮᱱᱟᱜᱼᱟ ᱩᱱᱠᱩ ᱠᱚ ᱵᱟᱜᱟᱱᱫᱟ ᱞᱟᱹᱴᱩ ᱢᱟᱪᱷᱟ ᱱᱚᱣᱟᱫᱚ ᱯᱷᱟᱞᱜᱩᱱ ᱢᱟᱥ ᱠᱷᱚᱡ ᱵᱟᱦᱟ ᱮᱦᱚᱵᱚᱜᱼᱟ ᱪᱳᱭᱛᱨᱚ ᱢᱟᱥ ᱥᱟᱵ ᱠᱟᱜ ᱢᱮ ᱡᱚᱜᱼᱟ ᱦᱟᱨᱟᱜᱼᱟ ᱵᱤᱞᱤᱜ ᱫᱚ ᱡᱷᱮᱸᱴ ᱢᱟᱥ ᱠᱷᱚᱡ ᱵᱤᱞᱤ ᱮᱦᱚᱵᱚᱜᱼᱟ ᱡᱷᱮᱸᱴ ᱢᱟᱥ ᱟᱥᱟᱲ ᱢᱟᱥ ᱵᱷᱟᱫᱚᱨ ᱢᱟᱥ ᱟᱹᱥᱤᱱ ᱢᱟᱥ ᱟᱭᱢᱟ ᱨᱚᱠᱚᱢ ᱡᱟᱹᱛ ᱨᱮᱱᱟᱜ ᱩᱞ ᱢᱮᱱᱟᱜᱼᱟ ᱚᱱᱠᱟ ᱡᱮᱨᱚᱠᱚᱢ ᱡᱟᱹᱛ ᱨᱮᱱᱟᱜ ᱩᱞ ᱢᱮᱱᱟᱜᱼᱟ ᱚᱱᱠᱟᱜᱮ ᱚᱱᱟ ᱵᱤᱱ ᱡᱚ ᱡᱚᱼᱫᱚ ᱢᱤᱫ ᱥᱚᱸᱜᱮ ᱛᱮᱜᱮ ᱡᱚᱜᱼᱟ ᱵᱤᱞᱤ ᱫᱚ ᱞᱟᱦᱟ ᱛᱟᱭᱚᱢᱚᱜᱼᱟ ᱟᱫᱚ ᱱᱚᱣᱟᱫᱚ ᱮᱱᱛᱮᱜ ᱯᱨᱚᱛᱷᱚᱢ ᱚᱠᱟ ᱠᱚ ᱵᱤᱞᱤᱜ ᱠᱟᱱᱟ ᱚᱱᱟᱫᱚ ᱛᱷᱚᱲᱟ ᱰᱷᱮᱨ ᱧᱚᱜ ᱫᱟᱢᱚᱜᱼᱟ ᱥᱟᱵ ᱠᱟᱜ ᱢᱮ ᱞᱮᱝᱲᱟ ᱞᱚᱠᱷᱱᱟ ᱛᱟᱨᱯᱚᱨᱮ ᱜᱩᱴᱷᱤ ᱩᱞ ᱦᱚᱸ ᱧᱟᱢᱚᱜ ᱜᱮᱭᱟ ᱜᱩᱴᱷᱤ ᱩᱞ ᱚᱱᱟ ᱞᱮᱝᱲᱟ ᱞᱚᱠᱠᱷᱱᱟ ᱞᱮᱝᱲᱟ ᱨᱮᱭᱟᱜ ᱫᱟᱢ ᱫᱚ ᱥᱟᱵ ᱠᱟᱜ ᱢᱮ ᱯᱚᱧᱪᱟᱥᱴᱟᱠᱟ ᱥᱟᱴ ᱴᱟᱠᱟ ᱠᱤᱞᱳ ᱟᱨ ᱟᱨ ᱜᱩᱴᱤ ᱩᱞᱫᱚ ᱛᱷᱚᱲᱟ ᱠᱚᱢ ᱧᱚᱜ ᱟᱨ ᱵᱤᱥ ᱴᱟᱠᱟ ᱯᱚᱸᱪᱤᱥ ᱴᱟᱠᱟ ᱠᱤᱞᱳ ᱟᱨ ᱤᱱᱟᱹ ᱛᱟᱭᱚᱢ ᱵᱤᱞᱤᱜᱼᱟ ᱯᱷᱚᱡᱽᱞᱤ ᱩᱞ ᱚᱱᱟ ᱠᱚᱦᱚᱸ ᱚᱱᱟ ᱚᱱᱟ ᱠᱚᱫᱚ ᱯᱚᱸᱧᱪᱟᱥ ᱥᱟᱴ ᱴᱟᱠᱟ ᱜᱮ ᱫᱟᱢᱚᱜᱼᱟ ᱚᱱᱠᱟᱜᱮ ᱟᱨᱦᱚᱸ ᱦᱟᱱᱛᱮ ᱵᱟᱫᱽᱨᱚ ᱢᱟᱥ ᱟᱹᱥᱤᱱ ᱢᱟᱥ ᱚᱠᱟ ᱠᱚ ᱵᱤᱞᱤᱜᱼᱟ ᱚᱱᱟ ᱨᱮᱱᱟᱜ ᱫᱟᱢ ᱫᱚ ᱟᱨᱦᱚᱸ ᱥᱳᱛᱛᱳᱨ ᱟᱹᱥᱤ ᱴᱟᱠᱟ ᱦᱩᱭ ᱫᱟᱲᱮᱭᱟᱜᱼᱟ ᱵᱟᱡᱟᱨ ᱨᱮ ᱡᱮᱨᱚᱠᱚᱢ ᱪᱟᱞᱟᱜᱼᱟ ᱵᱟᱡᱟᱨ ᱨᱮᱱᱟᱜ ᱨᱮᱴ ᱞᱮᱠᱟ ᱛᱮᱜᱮ ᱯᱨᱚᱛᱷᱚᱢ ᱫᱚ ᱚᱱᱠᱟᱜᱮ ᱥᱟᱵ ᱠᱟᱜ ᱦᱩᱭᱩᱜᱼᱟ ᱱᱤᱭᱟᱹᱠᱚ ᱨᱮᱴ ᱨᱮ ᱦᱩᱭ ᱫᱟᱲᱮᱭᱟᱜᱼᱟ ᱟᱞᱮᱫᱚ ᱯᱟᱹᱭᱠᱟᱹᱨ ᱜᱮᱞᱮ ᱮᱢᱟ ᱠᱚᱣᱟ ᱚᱠᱚᱭᱫᱚ ᱱᱤᱡᱮᱛᱮ ᱦᱟᱹᱴᱤᱭᱟᱹ ᱵᱟᱡᱟᱨ ᱨᱮ ᱫᱩᱲᱩᱵ ᱠᱟᱛᱮᱫ ᱦᱚᱸᱠᱚ ᱟᱹᱠᱷᱨᱤᱧ ᱜᱮᱭᱟ ᱟᱨ ᱚᱠᱚᱭᱟᱜ ᱰᱷᱮᱨ ᱩᱞ ᱢᱮᱱᱟᱜᱼᱟ ᱩᱱᱠᱩ ᱫᱚ ᱩᱱᱟᱹᱜ ᱰᱷᱮᱨ ᱫᱚ ᱵᱟᱠᱚ ᱟᱹᱠᱷᱨᱤᱧ ᱫᱟᱲᱮᱭᱟᱜᱼᱟ ᱢᱤᱫ ᱫᱚᱢ ᱨᱮᱫᱚ ᱟᱫᱚ ᱯᱟᱹᱭᱠᱟᱹᱨ ᱠᱚ ᱮᱢᱟ ᱠᱚᱣᱟ ᱯᱟᱹᱭᱠᱟᱹᱨ ᱠᱚ ᱠᱤᱨᱤᱧ ᱤᱫᱤᱭᱟ ᱟᱫᱚ ᱮᱴᱟᱜ ᱵᱟᱦᱚᱨᱮ ᱫᱤᱥᱚᱢ ᱠᱚ ᱤᱫᱤᱭᱟ ᱞᱚᱨᱤᱛᱮ ᱥᱟᱢᱵᱟᱣ ᱠᱟᱛᱮᱜ ᱦᱮᱸ ᱟᱭᱢᱟ ᱫᱚᱥᱚᱢ ᱠᱚ ᱤᱫᱤᱭ ᱜᱮᱭᱟ ᱦᱮᱸ ᱴᱷᱤᱠ ᱜᱮᱭᱟ